ᱦᱮᱸ ᱡᱚᱦᱟᱨ ᱜᱮ ᱜᱚᱝᱠᱮ ᱱᱚᱣᱟ ᱫᱚ ᱜᱟᱡᱚᱞ ᱛᱷᱟᱱᱟ ᱠᱟᱱ ᱜᱮᱭᱟ ᱚ ᱤᱧ ᱫᱚᱧ ᱦᱩᱭᱩᱜ ᱠᱟᱱᱟ ᱠᱤᱨᱥᱚᱱᱚ ᱢᱩᱨᱢᱩ ᱞᱚᱠᱲᱮᱠᱮᱥ ᱛᱚ ᱦᱚᱞᱟᱱᱚᱜ ᱚᱱᱠᱟ ᱟᱹᱭᱩᱵ ᱵᱮᱞᱟ ᱱᱟᱜᱟᱫᱽ ᱚᱱᱠᱟ ᱥᱟᱵᱠᱟᱜ ᱢᱮ ᱡᱮ ᱪᱟᱨᱴᱟ ᱠᱤ ᱥᱟᱲᱮ ᱪᱷᱚᱴᱟ ᱵᱟᱡᱟᱜ ᱠᱟᱱ ᱛᱟᱦᱮᱱᱟ ᱩᱱᱼᱥᱚᱢᱳᱭ ᱨᱮ ᱟᱞᱮ ᱚᱲᱟᱜ ᱨᱮ ᱠᱤᱪᱷᱩ ᱡᱤᱱᱤᱥ ᱠᱚ ᱟᱣᱩᱴ ᱟᱠᱟᱱᱟ ᱥᱮᱠᱚ ᱠᱩᱢᱲᱩ ᱟᱠᱟᱫᱟ ᱛᱚ ᱪᱮᱫ ᱞᱮᱠᱟ ᱪᱮᱠᱟ ᱦᱩᱭ ᱠᱚᱜᱼᱟ ᱟᱞᱮ ᱢᱟ ᱟᱹᱰᱤ ᱫᱩᱠ ᱨᱮ ᱢᱮᱱᱟᱜ ᱞᱮ ᱠᱚᱢᱯᱤᱭᱩᱴᱟᱨ ᱠᱚ ᱛᱟᱦᱮᱸ ᱠᱟᱱᱟ ᱛᱟᱯᱚᱨ ᱢᱳᱵᱟᱭᱤᱞ ᱴᱳᱵᱟᱭᱤᱞ ᱠᱚ ᱟᱪᱪᱷᱟ ᱮᱢᱟᱱ ᱛᱮᱭᱟᱜ ᱯᱚᱭᱥᱟ ᱠᱚ ᱟᱹᱛᱠᱤᱨ ᱠᱮᱫᱟ ᱪᱮᱫ ᱞᱮ ᱪᱮᱠᱟ ᱞᱮᱠᱷᱟᱱ ᱟᱨᱠᱤ ᱦᱩᱭ ᱠᱚᱜᱼᱟ

ᱛᱟᱭᱛᱚ ᱢᱮᱱ ᱚᱱᱟ ᱚᱠᱛᱚ ᱫᱚ ᱟᱞᱮ ᱚᱲᱟᱜ ᱨᱮ ᱵᱟᱞᱮ ᱛᱟᱦᱮᱸ ᱞᱮᱱᱟ ᱵᱟᱯᱞᱟ ᱦᱩᱭᱩᱜ ᱠᱟᱱ ᱛᱟᱦᱮᱸᱫᱼᱟ ᱚᱱᱛᱮ ᱵᱟᱯᱞᱟ ᱚᱲᱟᱜ ᱥᱮᱫ ᱞᱮ ᱪᱟᱞᱟᱣ ᱟᱠᱟᱱ ᱛᱟᱦᱮᱸᱫᱼᱟ ᱟᱨᱠᱤ ᱟᱲᱮ ᱯᱟᱥᱮ ᱚᱲᱟᱜ ᱯᱟᱥᱮ ᱚᱲᱟᱜ ᱨᱮᱱ ᱦᱚᱸ ᱵᱟᱠᱚ ᱛᱟᱦᱮᱸ ᱞᱮᱱᱟ ᱟᱨ ᱡᱮᱦᱮᱛᱩ ᱟᱞᱮ ᱫᱚ ᱮᱠᱫᱚᱢ ᱥᱚᱸᱜᱮ ᱛᱮᱜᱮ ᱞᱮ ᱪᱟᱞᱟᱣ ᱞᱮᱱᱟ ᱡᱚᱛᱚ ᱜᱮ ᱟᱫᱚ ᱦᱮᱸ ᱦᱮᱸ ᱦᱮᱸ ᱵᱟᱯᱞᱟ ᱵᱟᱯᱞᱟ ᱟᱫᱚ ᱚᱱᱟ ᱥᱚᱢᱳᱭ ᱨᱮᱜᱮ ᱟᱨᱞᱮ ᱟᱨᱠᱤ ᱯᱷᱟᱸᱠᱟ ᱧᱟᱢ ᱠᱟᱛᱮᱫ ᱦᱳᱭᱛᱚ ᱠᱩᱢᱲᱩ ᱫᱚ ᱠᱚ ᱚᱱᱮ ᱚᱱᱠᱟᱠᱮᱫ ᱞᱮᱭᱟ ᱟᱨᱠᱤ ᱠᱚᱢᱯᱤᱭᱩᱴᱟᱨ ᱠᱚ ᱪᱮᱫ ᱛᱮᱫ ᱠᱚ ᱢᱳᱵᱟᱭᱤᱞ ᱠᱚ ᱛᱟᱦᱮᱸ ᱞᱮᱱᱟ ᱡᱚᱛᱚ ᱠᱚ ᱟᱹᱛᱠᱤᱨ ᱠᱮᱫᱟ ᱛᱚ ᱡᱟᱦᱟᱱᱟᱜ ᱩᱯᱟᱹᱭ ᱱᱤᱛᱚᱜ

ᱴᱷᱤᱠ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ